ᱦᱮᱞᱳ ᱦᱮᱸ ᱦᱮᱞᱳ ᱦᱮᱸ ᱛᱳᱣᱟ ᱢᱟᱹᱞᱤᱠᱮᱢ ᱞᱟᱹᱭᱮᱜᱼᱟ ᱥᱮ ᱚᱸᱻ ᱦᱳᱭ ᱤᱧ ᱫᱚ ᱟᱢᱤᱡ ᱠᱟᱥᱴᱚᱢᱟᱨ ᱡᱟᱦᱟᱸᱭ ᱛᱳᱣᱟ ᱤᱫᱤᱭᱟᱹᱧ ᱚᱸᱻ ᱢᱮᱱᱮᱫ ᱤᱧ ᱛᱟᱦᱮᱱ ᱠᱤ ᱛᱳᱣᱟ ᱢᱟᱱᱮ ᱟᱹᱰᱤ ᱟᱬᱜᱟᱛ ᱧᱚᱜ ᱤᱢᱟᱹᱧ ᱠᱷᱟᱡ ᱫᱚ ᱟᱹᱰᱤ ᱱᱟᱯᱟᱭᱚᱜᱼᱟ ᱪᱮᱫᱟᱜ ᱥᱮ ᱪᱮᱫᱟᱜ ᱥᱮ ᱜᱚᱦᱨᱟ ᱠᱚ ᱠᱟᱹᱴᱤᱡ ᱟᱬᱜᱟᱛ ᱨᱮᱠᱚ ᱠᱷᱚᱡ ᱠᱟᱱᱟ ᱵᱮᱲᱟ ᱤᱫᱤᱜ ᱠᱟᱱ ᱠᱷᱟᱡ ᱚᱱᱠᱟ ᱵᱟᱝ ᱠᱚ ᱦᱟᱛᱟᱣᱮᱜᱼᱟ ᱦᱮᱸ ᱦᱳᱭ ᱟᱫᱚ ᱠᱟᱹᱡ ᱩᱱᱤ ᱢᱮᱱ ᱧᱚᱜᱼᱟᱭ ᱢᱮ ᱠᱤ ᱡᱟᱦᱟᱸᱭ ᱛᱚᱣᱟᱭ ᱤᱫᱤᱭᱟ ᱩᱱᱤ ᱠᱟᱹᱴᱤᱡ ᱞᱚᱜᱚᱱᱮ ᱧᱟᱢ ᱠᱟᱱᱟ ᱟᱨ ᱤᱧ ᱟᱨ ᱦᱚᱲ ᱠᱚᱦᱚᱸ ᱠᱟᱹᱢᱤ ᱠᱚᱠᱚ ᱪᱟᱞᱟᱜ ᱠᱟᱱ ᱠᱷᱟᱱ ᱩᱱᱠᱩ ᱦᱚᱸᱠᱚ ᱞᱚᱜᱚᱱᱚᱜ ᱠᱟᱱᱟ ᱚᱱᱟ ᱞᱟᱹᱜᱤᱫ ᱞᱚᱜᱚᱱ ᱫᱷᱟᱨᱟ ᱜᱮᱠᱚ ᱢᱮᱱᱮᱜᱼᱟ ᱟᱪᱪᱷᱟ ᱦᱚᱸ ᱦᱳᱭ ᱞᱚᱜᱚᱱᱚᱜᱼᱟ ᱮᱱᱠᱷᱟᱱ ᱫᱚ ᱥᱮᱛᱟᱜ ᱦᱚᱸ ᱟᱬᱜᱟᱛ ᱨᱤᱧ ᱤᱫᱤᱭᱟ ᱟᱨ ᱟᱹᱭᱩᱵ ᱵᱮᱲᱟ ᱦᱚᱸ ᱟᱨᱦᱚᱸ ᱫᱚᱦᱲᱟ ᱤᱫᱤ ᱨᱮᱦᱚᱸ ᱥᱩᱵᱤᱫᱟᱜᱼᱟ ᱟᱨ ᱡᱩᱫᱤ ᱵᱮᱲᱟ ᱠᱟᱛᱮᱧ ᱤᱫᱤᱭᱟ ᱮᱱᱠᱷᱟᱱ ᱚᱱᱟ ᱛᱚᱣᱟ ᱠᱚᱦᱚᱸ ᱛᱟᱦᱚᱞᱮ ᱫᱚ ᱵᱟᱨᱦᱮ ᱠᱚ ᱥᱮᱱᱚᱜᱼᱟᱥᱮ ᱠᱟᱹᱢᱤ ᱮᱱᱠᱷᱟᱱ ᱵᱟᱠᱚ ᱧᱩᱭᱟ ᱮᱱᱠᱷᱟᱱ ᱛᱳᱣᱟ ᱛᱟᱦᱮᱱᱟ ᱮᱱᱠᱷᱟᱱ ᱟᱹᱭᱩᱵ ᱵᱮᱲᱟ ᱵᱟᱠᱚ ᱦᱟᱛᱟᱣ ᱫᱟᱲᱮᱭᱟᱜᱼᱟ ᱚᱱᱟ ᱤᱭᱟᱹ ᱛᱮ ᱦᱳᱭ ᱞᱚᱜᱚᱱ ᱫᱷᱟᱨᱟ ᱟᱨ ᱦᱚᱨ ᱦᱚᱸ ᱥᱟᱺᱜᱤᱧ ᱜᱮᱭᱟ ᱥᱮ ᱢᱤᱫ ᱴᱷᱮᱱ ᱫᱚ ᱵᱟᱝ ᱦᱩᱭᱩᱜ ᱠᱟᱱᱟ ᱦᱟᱸᱰᱮ ᱱᱷᱟᱰᱮ ᱥᱮᱱ ᱦᱩᱭᱩᱜ ᱠᱟᱱᱟ ᱮᱱᱠᱷᱟᱱ ᱡᱩᱫᱤ ᱞᱮᱴ ᱛᱤᱧ ᱪᱮᱞᱮᱜᱼᱟ ᱮᱱᱠᱷᱟᱱ ᱟᱹᱰᱤᱧ ᱵᱮᱲᱟ ᱤᱫᱤᱜᱼᱟ ᱟᱨ ᱟᱬᱜᱟᱛ ᱛᱮ ᱛᱳᱣᱟ ᱫᱩᱸᱦᱟᱹᱣ ᱠᱷᱟᱱ ᱫᱚ ᱤᱧ ᱦᱚᱸ ᱟᱬᱜᱟᱛ ᱛᱮᱧ ᱚᱰᱚᱠᱚᱜᱼᱟ ᱮᱱᱠᱷᱟᱱ ᱡᱚᱛᱚ ᱦᱚᱲᱤᱧ ᱧᱟᱢ ᱠᱚᱣᱟ ᱵᱟᱡᱟᱨ ᱤᱫᱤ ᱨᱮ ᱠᱟᱹᱴᱤᱡ ᱥᱩᱵᱤᱫᱟᱜᱼᱟ ᱟᱨᱵᱟᱝ ᱦᱳᱭ ᱟᱨ ᱵᱟᱝᱠᱷᱟᱱ ᱱᱚᱝᱠᱟ ᱦᱚᱸ ᱦᱩᱭ ᱫᱟᱲᱮᱭᱟᱜᱼᱟ ᱠᱤ ᱮᱴᱟᱜ ᱠᱚ ᱞᱚᱜᱚᱱ ᱠᱚ ᱦᱤᱡᱩᱜ ᱠᱷᱟᱡ ᱮᱱᱠᱷᱟᱱ ᱠᱚ ᱞᱟᱹᱠᱛᱤᱜᱼᱟ ᱮᱱᱠᱷᱟᱱ ᱫᱚ ᱮᱴᱟᱜ ᱠᱚ ᱴᱷᱮᱱ ᱦᱚᱸᱠᱚ ᱦᱟᱛᱟᱣ ᱫᱟᱲᱮᱭᱟᱜᱼᱟ ᱜᱚᱦᱨᱟᱠ ᱟᱨᱵᱟᱝᱠᱷᱟᱱ ᱠᱚ ᱠᱚᱢᱚᱜᱼᱟ ᱛᱟᱭᱚᱢᱛᱮ ᱦᱳᱭ ᱟᱫᱚ ᱚᱱᱟᱜᱮ ᱞᱚᱜᱚᱱ ᱫᱷᱟᱨᱟ ᱟᱨ ᱟᱹᱭᱩᱜ ᱵᱮᱲᱟ ᱦᱚᱸ ᱠᱟᱹᱴᱤᱡ ᱞᱚᱜᱚᱱ ᱫᱷᱟᱨᱟ ᱜᱮ ᱜᱟᱹᱭ ᱠᱚᱯᱮ ᱛᱚᱞ ᱠᱚᱣᱟ ᱮᱱᱠᱷᱟᱱ ᱞᱚᱜᱚᱱ ᱫᱩᱣᱟᱹᱣ ᱞᱮᱠᱷᱟᱱ ᱫᱚ ᱟᱹᱭᱩᱵ ᱵᱮᱲᱟ ᱦᱚᱸ ᱞᱚᱜᱚᱱᱤᱧ ᱟᱹᱜᱩᱭᱟ ᱛᱳᱣᱟ ᱦᱳᱭ ᱦᱮᱸ ᱞᱚᱜᱚᱱ ᱧᱚᱜ ᱦᱮᱡ ᱠᱟᱛᱮᱫ ᱪᱷᱟᱱᱤ ᱠᱚ ᱮᱢ ᱵᱟᱲᱟ ᱠᱟᱛᱮ ᱩᱱᱤ ᱫᱚ ᱞᱚᱜᱚᱱ ᱛᱳᱣᱟᱭ ᱫᱩᱣᱟᱹᱣ ᱞᱮᱠᱚ ᱠᱷᱟᱱ ᱫᱚ ᱤᱧ ᱦᱚᱸ ᱱᱚᱛᱮ ᱞᱚᱜᱚᱱᱤᱧ ᱟᱹᱜᱩ ᱫᱟᱲᱮᱭᱟᱜᱼᱟ ᱚᱱᱟ ᱜᱮ ᱠᱟᱛᱷᱟ ᱫᱚ ᱮᱱᱠᱷᱟᱱ ᱜᱟᱯᱟ ᱠᱷᱚᱱ ᱫᱚ ᱦᱟᱸᱜ ᱤᱭᱟᱹ ᱞᱚᱜᱚᱱ ᱜᱮᱞᱤᱧ ᱪᱟᱞᱟᱜᱼᱟ ᱛᱮᱦᱮᱧ ᱨᱮ ᱞᱟᱹᱭ ᱴᱷᱤᱠᱟᱭ ᱵᱤᱱ ᱠᱤ ᱞᱚᱜᱚᱱ ᱦᱤᱡᱩᱜ ᱢᱮ ᱢᱮᱱᱛᱮ ᱟᱨ ᱵᱟᱝᱠᱷᱟᱱ ᱟᱹᱞᱤᱧ ᱪᱷᱮ ᱪᱷᱚ ᱵᱟᱡᱮ ᱛᱮᱞᱤᱧ ᱥᱮᱴᱮᱨᱚᱜᱼᱟ ᱦᱳᱭ ᱦᱮᱸ ᱦᱮᱸ ᱴᱷᱤᱠᱜᱮᱭᱟ ᱛᱚᱵᱮ ᱤᱱᱟᱹ ᱠᱟᱛᱷᱟ ᱜᱮ ᱚᱱᱟ ᱞᱟᱹᱜᱤᱫ ᱜᱮᱞᱤᱧ ᱯᱷᱳᱱ ᱞᱮᱜᱼᱟ